ᱵᱮᱝᱜᱚᱞ ᱨᱮᱭᱟᱜ ᱛᱷᱟᱱᱤᱠ ᱡᱚᱢᱟᱜ ᱫᱚ ᱡᱚᱛᱚ ᱴᱚᱴᱷᱟ ᱨᱮᱫᱚ ᱢᱤᱫ ᱫᱚ ᱵᱟᱝ ᱧᱟᱢᱚᱜᱼᱟ ᱢᱤᱫ ᱨᱚᱠᱚᱢ ᱫᱚ ᱵᱟᱝ ᱧᱟᱢᱚᱜᱼᱟ ᱟᱞᱮ ᱵᱮᱝᱜᱚᱞ ᱨᱮᱫᱚ ᱱᱚᱛᱮ ᱞᱟᱹᱰᱩ ᱟᱨ ᱯᱤᱴᱷᱟᱹ ᱠᱚᱜᱮ ᱡᱟᱹᱥᱛᱤ ᱧᱚᱜ ᱧᱟᱢᱚᱜᱼᱟ ᱟᱭᱢᱟ ᱨᱚᱠᱚᱢ ᱞᱟᱹᱰᱩ ᱟᱨ ᱟᱭᱢᱟ ᱨᱚᱠᱚᱢ ᱫᱤᱠᱩᱣᱟᱜ ᱵᱮᱱᱟᱣ ᱯᱤᱴᱷᱟᱹ ᱟᱨᱚ ᱱᱚᱛᱮ ᱥᱚᱢᱩᱱᱫᱚᱨ ᱥᱮᱫ ᱪᱟᱞᱟᱣ ᱞᱮᱱᱠᱷᱟᱱ ᱥᱩᱢᱩᱫᱽ ᱨᱮᱱ ᱟᱹᱰᱤ ᱨᱚᱠᱚᱢ ᱦᱟᱠᱳ ᱠᱚ ᱧᱟᱢᱚᱜᱼᱟ ᱟᱨ ᱚᱱᱛᱮ ᱨᱮᱫᱚ ᱵᱤᱥᱮᱥ ᱠᱟᱭ ᱛᱮ ᱩᱱᱠᱩ ᱦᱟᱹᱠᱩ ᱜᱮᱠᱚ ᱵᱷᱟᱹᱡᱤ ᱠᱚᱣᱟ ᱟᱨ ᱠᱚ ᱟᱹᱠᱷᱟᱨᱤᱧ ᱠᱚᱣᱟ ᱡᱮᱢᱚᱱ ᱚᱠᱴᱳᱯᱟᱥ ᱞᱮᱠᱟᱱ ᱦᱟᱹᱠᱩ ᱠᱚᱦᱚᱸ ᱠᱚ ᱥᱮ ᱚᱱᱠᱟᱱ ᱡᱤᱵᱽᱡᱤᱭᱟᱹᱞᱤ ᱠᱚᱦᱚᱸ ᱠᱚ ᱵᱷᱟᱹᱡᱤ ᱠᱟᱛᱮᱫ ᱠᱚ ᱟᱹᱠᱷᱟᱹᱨᱤᱧ ᱠᱚᱣᱟ ᱚᱸᱰᱮ ᱫᱚ ᱦᱚᱲ ᱫᱟᱬᱟᱱ ᱠᱚ ᱪᱟᱞᱟᱜᱼᱟ ᱟᱨ ᱚᱱᱟ ᱥᱟᱶᱛᱮ ᱚᱱᱟ ᱦᱟᱹᱠᱩ ᱵᱷᱟᱹᱡᱤ ᱫᱚ ᱡᱚᱢ ᱠᱟᱛᱮᱫ ᱜᱮᱠᱚ ᱦᱤᱡᱩᱜᱼᱟ ᱠᱟᱨᱚᱱ ᱚᱸᱰᱮᱱᱟᱜ ᱵᱤᱥᱮᱥᱚᱛᱚ ᱫᱚ ᱚᱱᱟ ᱠᱟᱱ ᱜᱮᱭᱟ